ᱱᱚᱶᱟ ᱯᱷᱳᱱ ᱨᱮᱱᱟᱜ ᱡᱮᱢᱚᱱ ᱵᱷᱟᱜᱮ ᱫᱤᱠ ᱢᱮᱱᱟᱜᱼᱟ ᱴᱷᱤᱠ ᱚᱱᱠᱟ ᱜᱮ ᱟᱭᱢᱟ ᱠᱷᱟᱨᱟᱯ ᱫᱤᱠ ᱦᱚᱸ ᱢᱮᱱᱟᱜᱼᱟ ᱱᱤᱛᱚᱜ ᱚᱱᱟ ᱠᱷᱟᱨᱟᱯ ᱫᱤᱠ ᱠᱚᱜᱮ ᱵᱚᱱ ᱟᱞᱳᱪᱚᱱᱟᱭᱟ ᱛᱚ ᱠᱷᱟᱨᱟᱯ ᱫᱤᱠ ᱢᱚᱫᱽᱫᱷᱮ ᱫᱚ ᱦᱳᱭᱳᱜ ᱠᱟᱱᱟ ᱡᱮ ᱚᱛᱤᱨᱤᱠᱛᱚ ᱢᱟᱱᱮ ᱠᱟᱴᱤᱡ ᱜᱤᱫᱽᱨᱟᱹ ᱠᱚ ᱟᱰᱤ ᱟᱸᱴ ᱢᱳᱵᱟᱭᱤᱞ ᱯᱷᱳᱱ ᱨᱮ ᱮᱰ ᱮᱱ ᱟᱰᱤ ᱟᱸᱴ ᱠᱚ ᱦᱮᱣᱟᱜ ᱠᱟᱱᱟ ᱛᱚ ᱧᱮᱞᱚᱜ ᱠᱟᱱᱟ ᱡᱮ ᱟᱭᱢᱟ ᱜᱤᱫᱽᱨᱟᱹ ᱠᱚ ᱯᱟᱲᱦᱟᱣ ᱠᱷᱚᱱ ᱵᱤᱥᱤ ᱵᱟᱠᱚ ᱯᱟᱲᱦᱟᱜ ᱠᱟᱱᱟ ᱢᱳᱵᱟᱭᱤᱞ ᱨᱮᱜᱮ ᱡᱟᱥᱛᱤ ᱡᱟᱥᱛᱤ ᱴᱟᱭᱤᱢ ᱠᱚ ᱥᱯᱮᱱᱰ ᱮᱫᱟ ᱜᱮᱹᱢ ᱨᱮ ᱵᱤᱥᱮᱥ ᱠᱟᱭᱛᱮ ᱜᱮᱢ ᱠᱚᱨᱮ ᱟᱨ ᱠᱟᱴᱤᱡ ᱜᱤᱫᱽᱨᱟᱹ ᱠᱚ ᱠᱟᱨᱴᱩᱱ ᱠᱚᱨᱮ ᱟᱰᱤ ᱡᱟᱥᱛᱤ ᱤᱭᱩᱴᱤᱭᱩᱵᱽ ᱨᱮ ᱠᱟᱨᱴᱩᱱ ᱵᱷᱤᱰᱤᱭᱳ ᱠᱚ ᱧᱮᱞᱟ ᱚᱱᱟ ᱠᱷᱟᱛᱤᱨ ᱛᱮ ᱛᱷᱚᱲᱟ ᱢᱟᱱᱮ ᱠᱟᱴᱤᱡ ᱜᱤᱫᱽᱨᱟᱹ ᱨᱮ ᱤᱯᱷᱮᱠᱴ ᱯᱟᱲᱟᱜ ᱠᱟᱱᱟ ᱴᱷᱤᱠ ᱜᱮᱭᱟ ᱜᱚᱜᱚ ᱵᱟᱵᱟ ᱦᱚᱸ ᱥᱢᱟᱨᱴ ᱯᱷᱳᱱ ᱮᱢ ᱦᱳᱭᱳᱜ ᱠᱟᱱ ᱛᱟᱠᱚᱣᱟ ᱩᱱᱠᱩ ᱜᱤᱫᱽᱨᱟᱹ ᱵᱟᱫᱽᱫᱷᱚ ᱦᱚᱭᱮ ᱵᱟᱝᱠᱷᱟᱱ ᱟᱰᱤ ᱟᱸᱴ ᱠᱚ ᱨᱟᱜᱟ ᱪᱮᱫ ᱮᱢ ᱪᱤᱠᱟᱹ ᱫᱟᱲᱮᱭᱟᱜᱼᱟ ᱛᱚ ᱚᱱᱟ ᱠᱷᱟᱛᱤᱨ ᱛᱮ ᱥᱢᱟᱨᱴ ᱯᱷᱳᱱ ᱮᱢ ᱦᱳᱭᱳᱜ ᱠᱟᱱᱟ ᱟᱨ ᱩᱱᱟᱹᱜ ᱠᱟᱴᱤᱡ ᱜᱤᱫᱽᱨᱟᱹ ᱛᱷᱚᱲᱟ ᱯᱟᱲᱦᱟᱜ ᱨᱮ ᱛᱷᱚᱲᱟ ᱤᱯᱷᱮᱠᱴ ᱯᱟᱲᱟᱜ ᱠᱟᱱᱟ ᱟᱨ ᱞᱟᱴᱩ ᱠᱚᱦᱚᱸ ᱚᱱᱠᱟᱜᱮ ᱟᱭᱢᱟ ᱤᱯᱷᱮᱠᱴ ᱯᱟᱲᱟᱜ ᱠᱟᱱᱟ ᱡᱮᱢᱚᱱ ᱱᱚᱶᱟ ᱥᱢᱟᱨᱴ ᱯᱷᱳᱱ ᱠᱷᱟᱛᱤᱨ ᱛᱮ ᱢᱟᱱᱮ ᱟᱵᱚᱣᱟᱜ ᱥᱚᱢᱟᱡᱽ ᱨᱮ ᱟᱰᱤ ᱡᱟᱥᱛᱤ ᱢᱟᱱᱮ ᱵᱤᱥᱮᱥ ᱠᱟᱭᱛᱮ ᱠᱩᱲᱤ ᱠᱚᱲᱟ ᱟᱰᱤ ᱡᱟᱥᱛᱤ ᱠᱚ ᱯᱷᱳᱱ ᱵᱟᱲᱟᱭᱟ ᱢᱟᱱᱮ ᱤᱱᱟᱹᱜ ᱠᱟᱴᱤᱡ ᱠᱷᱚᱱ ᱟᱰᱤ ᱡᱟᱥᱛᱤ ᱡᱟᱥᱛᱤ ᱯᱷᱳᱱ ᱨᱮ ᱴᱟᱭᱤᱢ ᱢᱟᱱᱮ ᱵᱮᱠᱟᱨ ᱵᱮᱠᱟᱨ ᱠᱚ ᱱᱚᱥᱴᱚᱭᱫᱟ ᱱᱚᱶᱟ ᱢᱤᱫ ᱴᱮᱱ ᱠᱷᱟᱨᱟᱯ ᱤᱯᱷᱮᱠᱴ ᱠᱟᱱᱟ ᱠᱩᱲᱤ ᱠᱚᱲᱟ ᱡᱟᱥᱛᱤ ᱡᱟᱥᱛᱤ ᱯᱷᱳᱱ ᱠᱚ ᱤᱭᱩᱡᱽ ᱮᱫᱟ ᱟᱨ ᱠᱚ ᱜᱟᱞᱢᱟᱨᱟᱣ ᱮᱫᱟ ᱜᱷᱚᱱᱴᱟᱨ ᱯᱚᱨ ᱜᱷᱚᱱᱴᱟ ᱠᱚ ᱜᱚᱞᱯᱚ ᱮᱫᱟ ᱵᱮᱠᱟᱨ ᱜᱮ ᱴᱟᱭᱤᱢ ᱠᱚ ᱥᱯᱮᱱᱰ ᱮᱫᱟ ᱛᱟᱹᱣ ᱱᱚᱶᱟ ᱠᱚ ᱢᱤᱫ ᱴᱟᱝ ᱠᱷᱟᱨᱟᱯ ᱫᱤᱠ ᱠᱟᱱᱟ ᱟᱨ ᱢᱤᱫ ᱜᱷᱟᱲᱤᱡ ᱛᱮ ᱥᱳᱥᱟᱞ ᱢᱤᱰᱤᱭᱟ ᱨᱮ ᱡᱮᱠᱳᱱᱳ ᱯᱷᱳᱴᱳ ᱠᱚ ᱥᱮ ᱚᱱᱮ ᱠᱷᱟᱨᱟᱯ ᱯᱷᱳᱴᱳ ᱥᱮ ᱯᱤᱠ ᱟᱰᱤ ᱛᱟᱲᱟ ᱛᱟᱲᱤ ᱱᱚᱶᱟ ᱥᱳᱥᱟᱞ ᱢᱤᱰᱤᱭᱟ ᱠᱷᱚᱱ ᱯᱷᱮᱹᱥ ᱵᱩᱠ ᱤᱱᱥᱴᱟ ᱚᱱᱟ ᱠᱚ ᱢᱟᱫᱽᱫᱷᱚᱢ ᱛᱮ ᱟᱰᱤ ᱛᱟᱲᱟ ᱛᱟᱲᱤ ᱵᱷᱟᱭᱨᱟᱞ ᱚᱜ ᱠᱟᱱ ᱛᱟᱠᱚᱣᱟ ᱛᱚ ᱱᱚᱶᱟ ᱜᱮ ᱟᱰᱤ ᱟᱸᱴ ᱤᱯᱷᱮᱠᱴ ᱯᱟᱲᱟᱜ ᱠᱟᱱᱟ ᱟᱨ ᱟᱨ ᱟᱭᱢᱟ ᱦᱚᱲ ᱥᱮ ᱠᱩᱲᱤ ᱠᱚᱲᱟ ᱡᱚᱛᱚ ᱦᱚᱲ ᱜᱮ ᱢᱟᱱᱮ ᱡᱮᱢᱚᱱ ᱜᱩᱜᱳᱞ ᱠᱚᱨᱮ ᱡᱟᱦᱟᱱᱟᱜ ᱢᱟᱱᱮ ᱢᱚᱸᱡᱽ ᱡᱤᱱᱤᱥ ᱧᱮᱞᱚᱜᱼᱟ ᱴᱷᱤᱠ ᱚᱱᱠᱟ ᱜᱮ ᱟᱭᱢᱟ ᱨᱚᱠᱚᱢ ᱠᱷᱟᱨᱟᱯ ᱡᱤᱱᱤᱥ ᱠᱚ ᱧᱮᱞᱚᱜᱼᱟ ᱠᱷᱟᱨᱟᱯ ᱵᱷᱤᱰᱤᱭᱳ ᱠᱚ ᱥᱮ ᱯᱷᱳᱴᱳ ᱠᱚ ᱚᱱᱟ ᱠᱚᱠᱚ ᱧᱮᱞ ᱮᱫᱟ ᱚᱱᱟ ᱠᱚ ᱧᱮᱞ ᱠᱟᱛᱮᱫ ᱢᱟᱱᱮ ᱱᱤᱡᱮ ᱦᱚᱸᱠᱚ ᱢᱟᱱᱮ ᱮᱠᱥᱯᱟᱭᱟᱨᱤᱝ ᱚᱜ ᱠᱟᱱᱟ ᱠᱚ ᱚᱱᱟ ᱠᱚ ᱢᱟᱫᱽᱫᱷᱚᱢ ᱛᱮ ᱱᱤᱡᱮ ᱦᱚᱸ ᱠᱚ ᱠᱚᱨᱟᱣ ᱮᱫᱟ ᱟᱨ ᱚᱱᱟ ᱠᱷᱟᱨᱟᱯ ᱵᱷᱤᱰᱤᱭᱳ ᱠᱚ ᱯᱷᱳᱴᱳ ᱠᱚ ᱚᱱᱟ ᱠᱚᱠᱚ ᱧᱮᱞ ᱮᱫᱟ ᱥᱟᱶᱛᱮ ᱚᱱᱟ ᱥᱟᱶᱛᱮ ᱚᱱᱟ ᱠᱚᱜᱮ ᱱᱮᱜᱮᱴᱤᱵᱽ ᱫᱤᱠ ᱠᱟᱱᱟ ᱛᱚ ᱱᱮᱜᱮᱴᱤᱵᱽ ᱫᱤᱠ ᱦᱚᱸ ᱟᱰᱤ ᱵᱟᱲᱤᱡ ᱜᱮᱭᱟ ᱟᱰᱤ ᱟᱸᱴ ᱠᱩᱲᱤ ᱠᱚᱲᱟ ᱠᱚ ᱠᱷᱟᱨᱟᱯᱚᱜ ᱠᱟᱱᱟ ᱥᱟᱶᱛᱮ ᱱᱚᱶᱟ ᱠᱚᱜᱮ ᱠᱟᱱᱟ ᱵᱟᱲᱤᱡ ᱫᱤᱠ ᱛᱚ ᱟᱨᱚ ᱢᱮᱱᱟᱜᱼᱟ ᱛᱚ